ᱥᱚᱦᱚᱨ ᱨᱮᱭᱟᱜ ᱛᱩᱞᱟᱹ ᱡᱚᱠᱷᱟ ᱞᱮᱠᱷᱟᱱ ᱧᱮᱞᱚᱜᱚᱜᱼᱟ ᱥᱚᱦᱚᱨ ᱨᱮᱫᱚ ᱟᱹᱰᱤᱜᱟᱱ ᱢᱟᱨᱥᱟᱞ ᱢᱮᱱᱟᱜᱼᱟ ᱥᱮ ᱢᱟᱨᱥᱟᱞ ᱦᱟᱢᱮᱴ ᱠᱷᱟᱱ ᱟᱛᱳ ᱨᱮᱫᱚ ᱩᱱᱟᱹᱜ ᱢᱟᱨᱥᱟᱞ ᱵᱟᱹᱱᱩᱜᱼᱟ ᱢᱮᱱᱠᱷᱟᱱ ᱧᱮᱞᱚᱜᱚᱜᱼᱟ ᱡᱮ ᱥᱚᱦᱚᱨ ᱞᱮᱠᱟ ᱡᱩᱫᱤ ᱟᱛᱳᱨᱮ ᱢᱟᱨᱥᱟᱞ ᱦᱩᱭ ᱞᱮᱱᱠᱷᱟᱱ ᱡᱟᱦᱟᱱᱟᱜ ᱦᱤᱡᱩᱜ ᱥᱮᱱᱚᱜ ᱥᱮ ᱥᱟᱶᱛᱮ ᱥᱮᱱᱚᱜ ᱨᱮᱱᱟᱜ ᱮᱸᱴᱠᱮᱴᱚᱬᱮ ᱵᱟᱝ ᱦᱩᱭᱩᱜᱼᱟ ᱥᱚᱦᱚᱨ ᱨᱮᱫᱚ ᱟᱹᱰᱤᱜᱟᱱ ᱢᱟᱨᱥᱟᱞ ᱛᱮ ᱥᱟᱨᱥᱟᱞ ᱥᱚᱞᱚᱠ ᱞᱟᱹᱜᱤᱫ ᱟᱨᱦᱚᱸ ᱵᱷᱟᱜᱮ ᱧᱟᱢ ᱢᱩᱪᱟᱹᱫ ᱞᱮᱠᱟᱛᱮ ᱜᱚᱲᱚ ᱚᱱᱟᱨᱮ ᱟᱛᱳ ᱨᱮᱱᱟᱜ ᱡᱩᱫᱤ ᱢᱟᱨᱥᱟᱞ ᱥᱮ ᱢᱟᱨᱥᱟᱞᱚᱜᱼᱟ ᱢᱟᱨᱥᱟᱞ ᱠᱚ ᱵᱟᱹᱭᱥᱟᱹᱣᱟ ᱚᱱᱠᱟ ᱞᱮᱠᱟᱛᱮ ᱟᱹᱰᱤ ᱟᱢᱫᱟ ᱱᱟᱯᱟᱭ ᱦᱩᱭᱩᱜᱼᱟ ᱡᱮᱞᱮᱠᱟ ᱟᱵᱚ ᱵᱚᱱ ᱪᱟᱞᱟᱜᱼᱟ ᱪᱟᱞᱟᱜ ᱦᱚᱨ ᱨᱮ ᱮᱸᱴᱠᱮᱴᱚᱬᱮ ᱵᱟᱝ ᱦᱩᱭᱩᱜᱼᱢᱟ ᱩᱱ ᱚᱱᱠᱟᱱᱟᱜ ᱟᱭᱢᱟ ᱞᱮᱠᱟᱱᱟᱜ